ᱤᱧ ᱤᱧᱟᱹᱜ ᱠᱮᱢᱨᱟᱛᱮ ᱯᱷᱳᱴᱳᱧ ᱛᱩᱞᱟᱹᱣᱟ ᱨᱟᱹᱥᱠᱟᱹᱛᱮ ᱤᱭᱟᱹ ᱠᱳᱱᱳᱨᱮᱱᱟᱝ ᱥᱤᱱ ᱟᱹᱜᱩ ᱥᱟᱱᱟᱧᱟ ᱚᱲᱟᱜ ᱦᱚᱲᱠᱚ ᱫᱮᱠᱷᱟᱣ ᱵᱟᱠᱷᱟᱨᱟᱛᱮ ᱚᱱᱟᱠᱷᱟᱹᱛᱤᱨᱤᱧ ᱛᱩᱞᱟᱹᱣᱟ ᱦᱚᱲᱠᱚ ᱯᱷᱳᱴᱳ ᱛᱩᱞᱟᱹᱣ ᱠᱟᱛᱮ ᱫᱚᱦᱚ ᱠᱟᱛᱮᱧ ᱟᱹᱜᱩ ᱠᱚᱣᱟ ᱡᱟᱛᱮ ᱦᱚᱲ ᱠᱚ ᱧᱮᱞᱠᱚᱢᱟ ᱠᱮᱢᱨᱟᱛᱮ ᱱᱟᱱᱟ ᱦᱩᱱᱟᱹᱨᱟᱜ ᱵᱷᱤᱰᱭᱳ ᱠᱚ ᱛᱩᱞᱟᱹᱣ ᱟᱹᱜᱩ ᱠᱟᱛᱮᱫ ᱧᱮᱞ ᱵᱟᱲᱟ ᱞᱟᱹᱜᱤᱫ ᱢᱚᱱᱮ ᱡᱤᱣᱤᱢ ᱠᱚ ᱠᱟᱹᱴᱤᱡ ᱠᱩᱥᱤᱼᱨᱟᱹᱥᱠᱟᱹ ᱵᱩᱡᱷᱟᱹᱣ ᱞᱟᱹᱜᱤᱫ ᱚᱠᱟ ᱨᱮᱫᱚ ᱥᱤᱢ ᱠᱚ ᱚᱠᱟᱨᱮ ᱪᱮᱬᱮᱼᱪᱤᱯᱨᱩ ᱚᱠᱟᱨᱮᱫᱚ ᱫᱟᱜ ᱚᱠᱟᱨᱮ ᱫᱚᱨᱭᱟ ᱚᱠᱟᱨᱮ ᱜᱟᱰᱟ ᱚᱠᱟᱨᱮ ᱢᱩᱰᱩ ᱚᱠᱟᱨᱮ ᱫᱷᱤᱨᱤ ᱚᱠᱟᱨᱮ ᱪᱟᱹᱴᱟᱹᱱᱤ ᱱᱟᱱᱟ ᱦᱩᱱᱟᱹᱨᱟᱜ ᱥᱤᱢ ᱠᱚ ᱯᱷᱚᱴᱚ ᱠᱟᱛᱮᱫ ᱟᱹᱜᱩᱜᱼᱟ ᱚᱲᱟᱜ ᱦᱚᱲ ᱠᱚᱠᱚ ᱧᱮᱞᱟ ᱫᱤᱥᱚᱢ ᱦᱚᱲᱠᱚ ᱧᱮᱞᱟ ᱵᱟᱝᱼᱟ ᱚᱸᱰᱮ ᱠᱚ ᱪᱟᱞᱟᱣ ᱞᱮᱱᱟ ᱚᱸᱰᱮ ᱠᱷᱚᱱ ᱠᱚ ᱟᱹᱜᱩ ᱠᱟᱜᱼᱟ ᱱᱚᱣᱟ ᱯᱷᱚᱴᱚ ᱚᱱᱟ ᱫᱤᱥᱚᱢ ᱱᱚᱝᱠᱟᱱᱟ ᱪᱮ ᱚᱱᱟ ᱡᱟᱭᱜᱟ ᱱᱚᱝᱠᱟᱱᱟ ᱚᱱᱟ ᱠᱚ ᱧᱮᱞ ᱦᱚᱛᱮᱡ ᱛᱮᱜᱮ ᱚᱱᱟ ᱱᱚᱣᱟ ᱯᱷᱳᱴᱳᱞᱮ ᱛᱩᱞᱟᱹᱣᱟ